ᱟᱵᱚ ᱱᱚᱣᱟ ᱥᱟᱶᱛᱟ ᱨᱮ ᱡᱟᱦᱟᱸᱭ ᱩᱱᱠᱩ ᱤᱝᱨᱮᱡᱽ ᱠᱚ ᱥᱟᱶᱛᱮ ᱠᱚ ᱞᱟᱹᱲᱦᱟᱹᱭ ᱞᱮᱱᱟ ᱞᱟᱹᱲᱦᱟᱹᱭ ᱞᱮᱱᱟ ᱠᱚ ᱥᱮ ᱞᱟᱹᱲᱦᱟᱹᱭ ᱦᱩᱭ ᱞᱮᱱᱟ ᱩᱱᱠᱩ ᱠᱚᱣᱟᱜ ᱧᱩᱛᱩᱢ ᱥᱮ ᱪᱮᱫ ᱞᱮᱠᱟᱛᱮ ᱞᱟᱹᱲᱦᱟᱹᱭ ᱦᱩᱭ ᱞᱮᱱᱟ ᱛᱤᱱᱟᱹᱜ ᱥᱟᱞᱨᱮ ᱞᱟᱹᱲᱦᱟᱹᱭ ᱦᱩᱭ ᱞᱮᱱᱟ ᱚᱱᱟᱠᱩ ᱵᱟᱠᱩ ᱚᱞ ᱠᱟᱫᱟ ᱥᱮᱠᱚ ᱚᱞᱠᱟᱫᱟ ᱮᱱᱛᱮᱜ ᱚᱱᱟ ᱨᱮᱱᱟᱜ ᱱᱤᱥᱟᱹᱥ ᱪᱟᱞᱟᱜ ᱠᱟᱱᱟ ᱥᱮ ᱟᱵᱚ ᱥᱟᱶᱛᱟ ᱨᱮ ᱱᱤᱭᱟᱹ ᱯᱚᱱᱰᱤᱛ ᱨᱚᱜᱷᱩᱱᱟᱛᱷ ᱜᱚᱢᱠᱮ ᱩᱱᱤᱭᱟᱜ ᱩᱱᱤ ᱡᱮ ᱵᱳᱭ ᱠᱚ ᱜᱚᱞᱯᱚ ᱠᱚ ᱚᱞ ᱠᱟᱫᱟ ᱜᱚᱞᱯᱚ ᱠᱚ ᱚᱞ ᱠᱟᱫᱟ ᱛᱳ ᱚᱱᱟ ᱨᱮᱱᱟᱜ ᱵᱳᱭ ᱥᱮ ᱚᱱᱟ ᱦᱟᱞ ᱠᱚ ᱥᱟᱞ ᱠᱚ ᱥᱮ ᱪᱮᱫ ᱠᱚ ᱚᱞ ᱞᱮᱫᱟ ᱚᱱᱟ ᱠᱚᱨᱮᱱᱟᱜ ᱱᱤᱛ ᱦᱚᱸ ᱨᱤᱥᱟᱨᱪ ᱪᱟᱞᱟᱜ ᱠᱟᱱᱟ ᱛᱳ ᱟᱵᱚ ᱟᱭᱢᱟ ᱟᱭᱢᱟ ᱤᱭᱟᱹ ᱨᱮᱱᱟᱜ ᱜᱮ ᱨᱤᱥᱟᱨᱪ ᱪᱟᱞᱟᱜ ᱠᱟᱱᱟ ᱟᱵᱚ ᱱᱚᱣᱟ ᱥᱟᱱᱛᱟᱞ ᱨᱮ ᱛᱳ ᱨᱤᱥᱟᱨᱪ ᱨᱤᱥᱟᱨᱪ ᱛᱮ ᱡᱩᱫᱤ ᱵᱟᱰᱟᱭᱚᱜ ᱠᱷᱟᱡ ᱫᱚ ᱟᱹᱰᱤᱜᱮ ᱱᱟᱯᱟᱭ ᱦᱩᱭᱩᱜᱼᱟ ᱛᱳ ᱟᱞᱮ ᱦᱚᱸ ᱟᱵᱚ ᱥᱟᱱᱛᱟᱲ ᱠᱚᱦᱚᱸ ᱟᱹᱰᱤᱵᱚᱱ ᱨᱟᱹᱥᱠᱟᱹᱜᱼᱟ ᱚᱱᱟ ᱠᱚᱵᱚᱱ ᱢᱟᱱᱮ ᱵᱚᱱ ᱵᱟᱰᱟᱭ ᱞᱮᱠᱷᱟᱡ ᱡᱮ ᱤᱝᱨᱮᱡᱽ ᱥᱟᱶᱛᱮ ᱟᱵᱚ ᱥᱟᱱᱛᱟᱲ ᱨᱮᱱ ᱦᱚᱲ ᱤᱛᱤᱦᱟᱥ ᱨᱮ ᱤᱭᱟᱹ ᱨᱮ ᱞᱟᱹᱲᱦᱟᱹᱭ ᱞᱮᱱᱟ ᱠᱚ ᱛᱤᱱᱟᱹᱜ ᱥᱟᱞ ᱨᱮ ᱥᱮ ᱪᱤᱠᱟᱛᱮ ᱞᱟᱹᱲᱦᱟᱹᱭ ᱦᱩᱭ ᱞᱮᱱᱟ ᱚᱱᱟ ᱠᱚᱵᱚᱱ ᱵᱟᱰᱟᱭ ᱧᱟᱢ ᱞᱮᱠᱷᱟᱡ ᱟᱹᱰᱤ ᱜᱮ ᱢᱚᱡᱽ ᱟᱹᱰᱤᱜᱮ ᱢᱚᱡᱽ ᱦᱩᱭᱩᱜᱼᱟ